ᱜᱤᱫᱽᱨᱟᱹ ᱥᱚᱢᱚᱭ ᱠᱚᱨᱮ ᱫᱚ ᱫᱟᱜ ᱯᱟᱭᱨᱟ ᱨᱮᱦᱚᱸ ᱟᱹᱰᱤ ᱠᱚ ᱵᱚᱨᱚᱜᱼᱟ ᱜᱤᱫᱽᱨᱟᱹ ᱠᱚᱦᱚᱸ ᱡᱮ ᱫᱟᱜ ᱧᱮᱞ ᱛᱮᱠᱚ ᱵᱚᱨᱚᱜᱼᱟ ᱥᱮ ᱤᱜᱩ ᱛᱤᱱᱟᱹᱜ ᱜᱟᱹᱦᱤᱨᱟ ᱯᱟᱭᱨᱟ ᱵᱟᱹᱧ ᱵᱟᱰᱟᱭᱟ ᱪᱮᱠᱟᱜᱼᱟᱹᱧ ᱦᱟᱱᱠᱟᱼᱱᱟᱱᱠᱟ ᱮᱢᱟᱱ ᱛᱮᱢᱟᱱ ᱢᱚᱱᱮᱨᱮ ᱵᱚᱨᱚ ᱵᱚᱞᱚ ᱛᱟᱦᱮᱱᱟ ᱟᱫᱚ ᱡᱟᱦᱟᱸ ᱞᱮᱠᱟᱛᱮ ᱥᱚᱢᱚᱭ ᱵᱟᱹᱭ ᱵᱟᱹᱭᱛᱮ ᱯᱟᱨᱚᱢ ᱤᱫᱤᱜᱼᱟ ᱤᱱᱟᱹ ᱛᱟᱭᱱᱚᱢ ᱱᱟᱥᱮ ᱱᱟᱥᱮᱛᱮ ᱯᱟᱭᱨᱟ ᱦᱚᱸᱠᱚ ᱪᱮᱫ ᱤᱫᱤᱭᱟ ᱟᱨ ᱡᱩᱫᱤ ᱢᱤᱫ ᱫᱷᱟᱹᱣ ᱯᱟᱭᱨᱟ ᱡᱟᱦᱟᱸᱭ ᱠᱚ ᱪᱮᱫ ᱠᱮᱭᱟ ᱜᱤᱫᱟᱹᱨ ᱠᱷᱚᱱ ᱢᱟᱨᱟᱝ ᱠᱚᱦᱚᱸ ᱮᱱᱠᱷᱟᱱ ᱫᱚ ᱚᱱᱟ ᱵᱚᱨᱚ ᱛᱟᱠᱚ ᱫᱚ ᱪᱟᱵᱟᱜᱼᱟ ᱟᱨ ᱟᱹᱰᱤ ᱨᱟᱹᱥᱠᱟᱹᱜᱮ ᱛᱟᱭᱱᱚᱢ ᱫᱚ ᱯᱟᱭᱨᱟᱜ ᱜᱮ ᱥᱟᱱᱟ ᱠᱚᱣᱟ ᱛᱟᱭᱱᱚᱢ ᱡᱮ ᱚᱱᱟ ᱢᱤᱫᱴᱟᱝ ᱟᱠᱚᱣᱟᱜ ᱡᱤᱛᱮᱱ ᱞᱮᱠᱟ ᱨᱟᱹᱥᱠᱟᱹ ᱠᱚ ᱵᱩᱡᱷᱟᱹᱣᱟ ᱦᱚᱸ ᱱᱚᱶᱟᱨᱮ ᱤᱧ ᱡᱤᱛᱤᱧ ᱧᱟᱢ ᱠᱮᱫᱟ ᱵᱟᱝᱠᱷᱟᱡ ᱮᱦᱚᱵ ᱮᱦᱚᱵ ᱫᱚ ᱵᱚᱨᱚ ᱫᱚᱵᱚ ᱵᱚᱨᱚᱜᱼᱜᱮ ᱛᱟᱦᱮᱸᱜ ᱟᱹᱞᱤᱧ ᱦᱚᱸᱞᱤᱧ ᱵᱚᱨᱚᱜ ᱜᱮ ᱛᱟᱦᱮᱸᱫ ᱮᱦᱚᱵ ᱮᱦᱚᱵ ᱫᱚ ᱫᱟᱜ ᱨᱮ ᱯᱟᱭᱨᱟᱜ ᱪᱤᱠᱟᱹᱛᱮ ᱵᱟᱹᱞᱤᱧ ᱵᱟᱲᱟᱭ ᱛᱟᱦᱮᱸᱫ ᱵᱟᱹᱞᱤᱧ ᱜᱟᱱ ᱛᱟᱦᱮᱸᱫ ᱯᱟᱭᱨᱟᱜ ᱚᱠᱟ ᱞᱮᱠᱟ ᱟᱨ ᱵᱚᱨᱚ ᱛᱟᱦᱮᱱᱟ ᱫᱟᱜ ᱠᱟᱱᱟ ᱛᱤᱱᱟᱹᱜ ᱜᱟᱹᱦᱤᱨ ᱨᱮ ᱢᱮᱱᱟᱜᱼᱟ ᱟᱹᱰᱤ ᱯᱨᱚᱠᱟᱨ ᱵᱩᱨᱩ ᱢᱮᱱᱟᱜᱼᱟ ᱫᱷᱤᱨᱤ ᱠᱚ ᱢᱮᱱᱟᱜᱼᱟ ᱪᱮᱫ ᱠᱚ ᱢᱮᱱᱟᱜᱼᱟ ᱚᱱᱟᱛᱮ ᱵᱟᱡᱟᱣ ᱨᱮᱭᱟᱜ ᱦᱚᱸ ᱵᱚᱨᱚ ᱛᱟᱦᱮᱱᱟ ᱪᱮᱠᱟᱹ ᱡᱮ ᱯᱟᱭᱨᱟ ᱦᱟᱸᱜ ᱵᱟᱹᱞᱤᱧ ᱵᱟᱲᱟᱭ ᱫᱚ ᱚᱱᱟ ᱪᱤᱠᱟᱹ ᱵᱚᱨᱚ ᱟᱨ ᱡᱚᱠᱷᱚᱱ ᱯᱟᱭᱨᱟᱵᱤᱱ ᱪᱮᱫᱟ ᱪᱮᱫᱚᱜ ᱚᱠᱚᱭ ᱡᱟᱦᱟᱸᱭ ᱜᱮ ᱤᱱᱟᱹ ᱛᱟᱭᱱᱚᱢ ᱫᱚ ᱚᱱᱟ ᱵᱚᱨᱚ ᱠᱚᱛᱟ ᱦᱚᱸ ᱪᱟᱵᱟᱜᱼᱟ ᱟᱨ ᱚᱱᱟ ᱟᱹᱰᱤ ᱨᱟᱹᱥᱠᱟᱹᱜᱮ ᱛᱟᱭᱱᱚᱢ ᱵᱩᱡᱷᱟᱹᱣᱟ ᱯᱟᱭᱨᱟᱜ ᱦᱚᱸ